ᱦᱮᱸ ᱱᱚᱝᱠᱟᱱᱟᱜ ᱟᱞᱮ ᱥᱮᱫ ᱟᱹᱰᱤ ᱫᱩᱠ ᱨᱮᱞᱮ ᱯᱟᱲᱟᱣ ᱵᱟᱲᱟᱣ ᱠᱟᱱᱟ ᱟᱞᱮ ᱥᱮᱫ ᱵᱟᱹᱨᱥᱟᱹ ᱥᱚᱢᱚᱭ ᱦᱚᱸ ᱪᱮᱫ ᱦᱚᱸ ᱵᱟᱭ ᱫᱟᱜᱟ ᱫᱩ ᱵᱚᱪᱷᱚᱨ ᱫᱷᱚᱨᱮ ᱵᱟᱨ ᱥᱮᱨᱢᱟ ᱫᱟᱜ ᱜᱮᱵᱟᱭ ᱫᱟᱜ ᱞᱮᱫᱟ ᱮᱠᱫᱚᱢ ᱛᱮ ᱦᱳᱲᱳᱜᱮ ᱵᱟᱞᱮ ᱨᱚᱦᱚᱭ ᱫᱟᱲᱮᱭᱟᱫᱟ ᱪᱮᱫᱦᱚᱸ ᱟᱨ ᱯᱚᱭᱥᱟ ᱴᱟᱠᱟ ᱦᱚᱸ ᱥᱮᱭ ᱨᱚᱠᱚᱢ ᱵᱟᱹᱱᱩᱜ ᱛᱟᱞᱮᱭᱟ ᱪᱮᱫ ᱛᱮᱞᱮ ᱠᱤᱨᱤᱧ ᱠᱟᱛᱮᱫ ᱞᱮ ᱡᱚᱢᱟ ᱱᱚᱝᱠᱟᱛᱮ ᱟᱹᱰᱤ ᱠᱟᱡᱟᱠ ᱠᱚᱥᱴᱚ ᱦᱩᱭ ᱵᱟᱲᱟᱣ ᱟᱠᱟᱱ ᱛᱟᱞᱮᱭᱟ ᱛᱟᱨᱯᱚᱨᱮ ᱛᱩᱲᱤ ᱛᱩᱲᱤ ᱡᱟᱦᱟᱸ ᱞᱮᱠᱟ ᱛᱮᱞᱮ ᱤᱭᱟᱹ ᱤᱭᱟᱹ ᱞᱮᱫᱟ ᱮᱨᱻ ᱞᱮᱫᱟ ᱞᱮ ᱢᱤᱫ ᱵᱚᱪᱷᱚᱨ ᱚᱱᱟᱫᱚ ᱚᱱᱮ ᱚᱠᱟ ᱵᱚᱪᱷᱚᱨ ᱵᱟᱭ ᱫᱟᱜ ᱞᱮᱫ ᱩᱱ ᱥᱚᱢᱚᱭ ᱫᱚ ᱵᱟᱝ ᱚᱱᱟ ᱚᱱᱟ ᱚᱱᱟ ᱠᱷᱚᱡ ᱮᱴᱟᱜ ᱵᱚᱪᱷᱚᱨ ᱛᱩᱲᱤ ᱞᱮ ᱮᱨ ᱞᱮᱫᱟ ᱚᱱᱟ ᱵᱚᱪᱷᱚᱨ ᱦᱚᱸ ᱟᱨᱮᱞ ᱛᱮ ᱡᱚᱛᱚ ᱛᱩᱲᱤ ᱱᱚᱥᱴᱚ ᱪᱟᱵᱟᱞᱮᱫ ᱛᱟᱞᱮᱭᱟ ᱟᱨ ᱱᱚᱝᱠᱟᱜᱮ ᱟᱭᱢᱟ ᱟᱭᱢᱟ ᱛᱮ ᱪᱮᱫ ᱠᱚᱪᱚ ᱯᱷᱚᱥᱚᱞ ᱠᱚ ᱟᱭᱢᱟ ᱠᱤᱪᱷᱩ ᱱᱚᱥᱴᱚ ᱵᱟᱲᱟ ᱟᱠᱟᱱ ᱛᱟᱞᱮᱭᱟ ᱟᱹᱞᱩ ᱟᱹᱞᱩ ᱥᱚᱢᱚᱭ ᱦᱚᱸ ᱞᱟᱦᱟ ᱨᱮᱫᱚ ᱵᱟᱭ ᱫᱟᱜ ᱞᱮᱫᱟ ᱯᱚᱨᱮᱛᱮ ᱟᱹᱞᱩ ᱟᱹᱞᱩ ᱡᱚᱠᱷᱚᱱ ᱵᱤᱞᱤᱜᱼᱟ ᱞᱟᱭ ᱟᱠᱚ ᱛᱚᱠᱷᱚᱱ ᱫᱚ ᱟᱹᱞᱩ ᱥᱚᱢᱚᱭ ᱦᱚᱸ ᱫᱟᱜ ᱠᱟᱛᱮᱫ ᱟᱹᱞᱩ ᱦᱚᱭ ᱱᱚᱥᱴᱚ ᱵᱟᱲᱟ ᱠᱟᱫ ᱛᱟᱞᱮᱭᱟ ᱟᱹᱰᱤ ᱟᱹᱰᱤ ᱜᱮ ᱟᱭᱢᱟ ᱠᱤᱪᱷᱩ ᱜᱮ ᱱᱚᱥᱴᱚ ᱠᱟᱜ ᱛᱟᱞᱮᱭᱟ ᱟᱨ ᱟᱭᱢᱟᱜᱮ ᱱᱤᱝᱠᱟ ᱫᱩᱠ ᱨᱮᱞᱮ ᱯᱟᱲᱟᱣ ᱟᱠᱟᱱᱟ ᱪᱮᱫ ᱪᱮᱫ ᱠᱚᱪᱚ ᱱᱚᱜᱼᱚᱸᱭ ᱤᱭᱟᱹ ᱥᱚᱢᱚᱭ ᱦᱚᱸ ᱦᱚᱭ ᱫᱟᱜ ᱟᱭᱢᱟ ᱨᱚᱠᱚᱢ ᱩᱞ ᱠᱚ ᱢᱩᱱᱜᱟᱹ ᱠᱚ ᱢᱩᱱᱜᱟᱹ ᱵᱟᱦᱟ ᱠᱚ ᱟᱭᱢᱟ ᱰᱷᱮᱨ ᱜᱮ ᱦᱚᱭ ᱫᱟᱜ ᱛᱮ ᱱᱚᱥᱴᱚ ᱵᱟᱲᱟ ᱠᱟᱫ ᱛᱟᱞᱮᱭᱟ